ᱦᱮᱞᱳ ᱟᱢ ᱢᱚᱦᱮᱥᱯᱩᱨ ᱨᱮᱱ ᱵᱤᱡᱚᱭ ᱰᱨᱟᱭᱵᱷᱟᱨ ᱜᱮ ᱦᱚᱞᱟ ᱨᱮᱞᱟᱝ ᱠᱟᱛᱷᱟ ᱞᱮᱫᱟ ᱡᱮ ᱱᱚᱴᱟ ᱥᱚᱢᱚᱭ ᱜᱟᱹᱰᱤᱢ ᱟᱹᱜᱩᱭᱟ ᱟᱨ ᱵᱟᱢ ᱦᱮᱡ ᱞᱮᱱᱟ ᱱᱚᱜᱼᱚᱭ ᱩᱠᱩᱨ ᱵᱟᱢ ᱦᱤᱡᱩᱜ ᱠᱟᱱ ᱫᱚᱥᱴᱟ ᱵᱟᱡᱟᱣᱮᱱ ᱨᱮᱦᱚᱸ ᱟᱹᱰᱤ ᱟᱨᱡᱮᱱᱴ ᱦᱟᱱᱛᱮᱧ ᱪᱟᱞᱟᱣ ᱠᱚᱜᱼᱟ ᱚᱸᱰᱮ ᱦᱚᱸ ᱤᱧ ᱵᱟᱹᱧ ᱥᱮᱱ ᱞᱮᱱᱠᱷᱟᱱ ᱤᱧᱟᱹᱜ ᱠᱟᱹᱢᱤ ᱢᱤᱥᱚᱜ ᱛᱤᱧᱟ ᱟᱹᱰᱤ ᱡᱚᱞᱫᱤ ᱦᱮᱡ ᱜᱚᱫᱚᱜ ᱟᱢ ᱟᱹᱰᱤ ᱞᱚᱜᱚᱱ ᱪᱮᱫᱟᱜ ᱡᱮ ᱤᱧᱟᱹᱜ ᱮᱠᱡᱟᱢ ᱢᱮᱱᱟᱜ ᱛᱤᱧᱟ ᱚᱸᱰᱮ ᱵᱟᱠᱷᱟᱱ ᱚᱱᱟ ᱮᱠᱡᱟᱢ ᱢᱤᱥᱚᱜ ᱛᱤᱧᱟ ᱛᱚ ᱛᱮᱦᱮᱧ ᱟᱹᱰᱤ ᱩᱥᱟᱹᱨᱟ ᱦᱮᱡ ᱜᱚᱫᱚᱜ ᱢᱮ ᱟᱹᱰᱤ ᱡᱚᱞᱫᱤ ᱱᱤᱛᱚᱜ ᱜᱮ ᱮᱠᱫᱚᱢ ᱞᱚᱜᱚᱱ ᱦᱮᱡ ᱜᱚᱫᱚᱜ ᱢᱮ ᱟᱹᱰᱤ ᱛᱟᱲᱟᱛᱟᱲᱤ ᱦᱮᱡ ᱜᱚᱫᱚᱜ ᱢᱮ ᱦᱮᱸ ᱢᱟ ᱴᱷᱤᱠ ᱜᱮᱭᱟ ᱛᱚᱵᱮ ᱫᱚᱦᱚᱭ ᱫᱟᱹᱧ